ᱦᱮᱸ ᱡᱟᱦᱟᱸ ᱟᱫᱷᱟᱨ ᱠᱟᱨᱰ ᱚᱱᱟ ᱞᱟᱹᱜᱤᱫ ᱮᱯᱞᱤᱠᱮᱥᱚᱱᱮᱢ ᱮᱢᱟ ᱥᱮᱱ ᱠᱟᱛᱮᱫ ᱞᱟᱜᱮ ᱫᱷᱟᱨᱟᱢ ᱦᱩᱭᱼᱟ ᱟᱨ ᱵᱟᱠᱷᱟᱱ ᱱᱚᱣᱟ ᱟᱹᱰᱤ ᱥᱩᱵᱤᱫᱷᱟ ᱠᱟᱱᱟ ᱥᱮᱱᱚᱜ ᱟᱢ ᱞᱟᱜᱮᱢ ᱦᱩᱭᱼᱟ ᱱᱚᱣᱟ ᱫᱩᱱᱤᱭᱟᱹ ᱨᱮ ᱱᱚᱣᱟ ᱪᱟᱹᱞᱩ ᱟᱠᱟᱱᱟ ᱟᱫᱷᱟᱨ ᱠᱟᱨᱰ ᱮᱯᱞᱤᱠᱮᱥᱚᱱ ᱟᱨ ᱚᱱᱟ ᱯᱷᱤᱝᱜᱟᱨ ᱵᱟᱢ ᱮᱢ ᱞᱮᱠᱷᱟᱱ ᱯᱚᱭᱥᱟ ᱦᱚᱸ ᱵᱟᱭ ᱩᱰᱩᱠᱚᱜᱼᱟ ᱱᱚᱣᱟ ᱫᱚ ᱟᱹᱰᱤ ᱥᱩᱵᱤᱫᱷᱟ ᱜᱮᱭᱟ ᱪᱤᱠᱟᱹᱛᱮ ᱟᱢᱟᱜ ᱮᱠᱟᱣᱩᱱᱴ ᱨᱮ ᱯᱩᱭᱥᱟᱹ ᱛᱟᱦᱮᱱᱟ ᱯᱷᱤᱝᱜᱚᱨ ᱵᱟᱭ ᱮᱢ ᱞᱮᱠᱷᱟᱱ ᱫᱚ ᱵᱟᱭ ᱩᱰᱩᱠ ᱫᱟᱲᱮᱭᱟᱜᱼᱟ ᱚᱱᱟ ᱯᱚᱭᱥᱟ ᱦᱚᱸ ᱱᱚᱣᱟ ᱠᱚᱫᱚ ᱟᱹᱰᱤ ᱥᱩᱵᱤᱫᱷᱟ ᱜᱮᱭᱟ ᱤᱧᱟᱹᱜ ᱦᱤᱥᱟᱹᱵᱽ ᱫᱚ ᱦᱟᱸᱜ ᱯᱷᱤᱝᱜᱟᱨ ᱮᱢ ᱠᱟᱛᱮᱫ ᱫᱚ ᱯᱚᱭᱥᱟᱢ ᱩᱰᱩᱠ ᱫᱟᱲᱮᱭᱟᱜᱼᱟ